ᱡᱩᱛᱳ ᱥᱟᱶᱛᱮ ᱟᱢᱟᱜ ᱛᱤ ᱨᱮᱱᱟᱜ ᱦᱚᱨᱚᱜᱟᱜ ᱫᱚᱥᱛᱟᱦᱚᱸ ᱫᱚᱨᱠᱟᱨ ᱤᱱᱟᱹᱫᱚ ᱟᱢ ᱡᱟᱦᱟᱸ ᱥᱮᱫ ᱥᱮᱛᱟᱜ ᱨᱮᱢ ᱪᱟᱞᱟᱜᱼᱟ ᱚᱱᱟ ᱨᱟᱵᱟᱝ ᱵᱟᱝ ᱵᱟᱡᱟᱣ ᱟᱢᱟ ᱦᱟᱣᱟ ᱵᱟᱭ ᱵᱟᱡᱟᱣ ᱟᱢᱟ

ᱵᱟᱢ ᱵᱟᱡᱟᱜᱼᱟ ᱢᱮᱱᱫᱚ ᱩᱞᱴᱟᱹ ᱵᱟᱲᱟ ᱞᱮᱱᱠᱷᱟᱱ ᱟᱢ ᱥᱟᱦᱤ ᱥᱟᱞᱟᱢᱚᱛ ᱜᱮᱢ ᱛᱟᱦᱮᱱᱟ ᱵᱚᱦᱚᱜ ᱠᱚᱛᱟᱢ ᱵᱟᱭ ᱜᱮᱡᱮᱨᱚᱜᱼᱟ ᱵᱟᱠᱷᱟᱱ ᱚᱱᱟ ᱠᱚ ᱡᱤᱱᱤᱥ ᱵᱟᱢ ᱦᱚᱨᱚᱜ ᱠᱟᱜᱼᱟ ᱪᱮ ᱡᱩᱛᱟᱹᱠᱚ ᱵᱟᱢ ᱦᱚᱨᱚᱜ ᱠᱟᱜᱼᱟ ᱡᱟᱦᱟᱸ ᱠᱚᱨᱮᱢ ᱩᱞᱴᱟᱹᱼᱩᱞᱴᱤ ᱵᱟᱲᱟ ᱞᱮᱱᱠᱷᱟᱱ ᱡᱟᱸᱜᱟ ᱛᱟᱢ ᱯᱚᱥᱟᱜᱚᱜᱼᱟ ᱠᱤ ᱵᱟᱝ ᱵᱚᱦᱚᱜ ᱛᱟᱢ ᱨᱟᱹᱯᱩᱫᱚᱜᱼᱟ ᱚᱱᱟᱛᱮ ᱱᱟᱦᱟᱜ ᱠᱚᱫᱚ ᱠᱚ ᱦᱚᱨᱚᱜᱟ ᱟᱨ